ᱦᱮᱞᱳ ᱦᱮᱞᱳ ᱦᱮᱞᱳ ᱨᱩᱥᱤᱠᱟ ᱜᱟ ᱠᱷᱩᱲᱤᱭᱟᱹ ᱠᱟᱱᱟᱢ ᱟᱢ

ᱤᱧ ᱥᱚᱱᱡᱤᱛᱟ ᱵᱟᱥᱠᱮᱧ ᱞᱟᱹᱭᱮᱫᱟ ᱢᱟᱱᱠᱚᱲ ᱠᱷᱚᱱ ᱦᱮ ᱦᱮᱸ ᱢᱮᱱᱫᱟᱹᱧ ᱤᱧ ᱛᱷᱚᱲᱟᱜᱟᱱ ᱮᱱᱮᱡ ᱥᱮᱨᱮᱧ ᱵᱮᱯᱟᱨᱛᱤᱧ ᱠᱩᱞᱤ ᱢᱮᱭᱟ ᱦᱮᱸ

ᱟᱪᱪᱷᱟ ᱵᱟᱦᱟᱫᱚ ᱛᱤᱱ ᱥᱚᱢᱚᱭ ᱦᱩᱭᱩᱜᱼᱟ ᱚᱻ ᱟᱨ ᱢᱮᱱᱟᱠᱟᱱ ᱥᱚᱦᱨᱟᱭ ᱤᱫᱤᱠᱟᱛᱮ ᱛᱷᱚᱲᱟᱜᱟᱱᱮᱢ ᱞᱟᱹᱭ ᱞᱮᱱᱠᱷᱟᱱ

ᱦᱩᱸ

ᱩᱢᱢ ᱟᱪ ᱚ ᱟᱨ ᱥᱚᱦᱨᱟᱭ ᱫᱚ ᱛᱤᱱ ᱥᱚᱢᱚᱭ ᱥᱚᱦᱨᱟᱭ ᱫᱚ ᱦᱩᱭᱩᱜᱼᱟ ᱚᱻ ᱟᱨ ᱛᱟᱦᱚᱞᱮ ᱟᱵᱚ ᱥᱟᱱᱛᱟᱲ ᱠᱚᱭᱟᱜ ᱫᱚ ᱪᱮᱫᱠᱚ ᱥᱟᱯᱟᱯ ᱠᱚ ᱢᱮᱱᱟᱜ ᱟᱠᱟᱫ ᱛᱟᱵᱚᱱᱟ ᱨᱩᱨᱩᱭ ᱞᱟᱹᱜᱤᱫ ᱚᱱᱟᱜᱮ ᱫᱟᱹᱭ ᱵᱟᱦᱟ ᱤᱫᱤᱠᱟᱛᱮ ᱥᱚᱦᱨᱟᱭ ᱤᱫᱤ ᱠᱟᱛᱮ ᱟᱭᱢᱟ ᱠᱤᱪᱷᱩ ᱜᱮ ᱵᱟᱲᱟᱭ ᱥᱟᱱᱟ ᱤᱧᱟᱹᱜ ᱫᱚ ᱢᱮᱱᱟᱜ ᱟᱠᱟᱫᱟ ᱦᱩᱸᱻ ᱟᱨ ᱡᱟᱦᱟᱸᱱᱟᱜ ᱮᱱᱮᱡ ᱠᱚ ᱫᱤᱭᱮ ᱟᱨ ᱥᱚᱦᱨᱟᱭ ᱨᱮᱫᱚ ᱛᱤᱱ ᱡᱚᱠᱷᱚᱱ ᱠᱚ ᱮᱱᱮᱡᱼᱟ ᱚᱻ ᱚᱱᱟ ᱠᱚᱜᱮ ᱟᱭᱢᱟ ᱠᱤᱪᱷᱩ ᱵᱟᱲᱟᱭ ᱥᱟᱱᱟᱫᱤᱧ ᱠᱟᱱ ᱛᱟᱦᱮᱸᱱᱟ ᱦᱮᱸ ᱟᱵᱚᱣᱟᱜ ᱟᱠᱷᱲᱟ ᱠᱚᱨᱮ ᱦᱚᱸ ᱫᱚᱝ ᱞᱟᱜᱽᱲᱮ ᱮᱱᱮᱡ ᱥᱮᱨᱮᱧ ᱠᱚᱨᱮ ᱛᱩᱢᱫᱟᱜ ᱴᱟᱢᱟᱠ ᱫᱤᱭᱟᱹ ᱠᱚ ᱮᱱᱮᱡᱼᱟ ᱚᱱᱟ ᱠᱚᱜᱮ ᱛᱤᱱ ᱚᱠᱛᱚ ᱠᱚᱨᱮᱠᱚ ᱮᱱᱮᱡᱼᱟ ᱚᱱᱟᱠᱚ ᱩᱱᱟᱹᱜ ᱢᱚᱡᱽ ᱵᱟᱝ ᱤᱧ ᱵᱟᱲᱟᱭ ᱠᱟᱱ ᱛᱟᱦᱮᱸᱱᱟ ᱟᱱᱴᱷᱮᱱ ᱠᱷᱚᱱᱤᱧ ᱵᱟᱲᱟᱭ ᱧᱟᱢ ᱠᱮᱫᱟ ᱟᱭᱢᱟ ᱠᱤᱪᱷᱩ ᱥᱚᱦᱨᱟᱭ ᱤᱫᱤ ᱠᱟᱛᱮ ᱵᱟ ᱵᱟᱦᱟ ᱤᱫᱤ ᱠᱟᱛᱮ

ᱦᱮᱸ ᱦᱮᱸ ᱴᱷᱤᱠ ᱜᱮᱭᱟ ᱛᱟᱦᱚᱞᱮ ᱟᱭᱢᱟ ᱠᱤᱪᱷᱩᱜᱮ ᱞᱟᱹᱭ ᱟᱫᱤᱧᱟᱢ ᱛᱚ ᱚᱱᱟᱛᱮ ᱟᱹᱰᱤ ᱥᱟᱨᱦᱟᱣ ᱦᱮᱸ ᱴᱷᱤᱠᱜᱮᱭᱟ ᱛᱟᱦᱚᱞᱮ ᱫᱚᱦᱚᱠᱟᱜ ᱠᱟᱹᱱᱟᱹᱧ ᱦᱮᱸ